ᱦᱮᱞᱳ ᱦᱮᱸ ᱟᱹᱞᱤᱧ ᱫᱚ ᱚᱱᱮ ᱢᱮᱨᱚᱢ ᱯᱟᱹᱭᱠᱟᱹᱨᱤ ᱠᱟᱱᱟᱞᱤᱧ ᱱᱮᱛᱟᱨ ᱞᱤᱧ ᱦᱤᱡᱩᱜ ᱠᱟᱱ ᱜᱮᱭᱟ ᱥᱮ ᱟᱹᱰᱤ ᱢᱟᱨᱟᱝ ᱮᱹᱨᱤᱭᱟ ᱯᱷᱤᱞᱰ ᱦᱟᱱᱛᱮ ᱱᱟᱛᱮ ᱞᱤᱧ ᱥᱮᱱ ᱜᱚᱫᱚᱜ ᱜᱮᱭᱟ ᱢᱟᱥᱮ ᱟᱹᱵᱤᱱ ᱠᱚᱴᱷᱮᱡ ᱱᱤᱛ ᱪᱤᱞᱤ ᱠᱚ ᱢᱮᱱᱟᱜ ᱠᱚᱣᱟ ᱜᱟᱯᱟ ᱢᱮᱭᱟᱝ ᱠᱟᱹᱡ ᱟᱹᱞᱤᱧ ᱚᱰᱟᱨ ᱢᱮᱱᱟᱜ ᱛᱟᱹᱞᱤᱧᱟ ᱟᱹᱞᱤᱧ ᱦᱚᱸ ᱰᱷᱮᱨ ᱧᱚᱜ ᱪᱤᱞᱤ ᱠᱚ ᱢᱮᱱᱟᱜ ᱠᱚᱣᱟ ᱠᱷᱟᱹᱥᱤ ᱠᱚ ᱯᱟᱹᱴᱷᱤ ᱠᱚ

ᱟᱪᱪᱷᱟ ᱟᱨ ᱪᱤᱞᱤ ᱠᱚ ᱟᱪᱪᱷᱟ ᱚᱱᱟ ᱢᱟ ᱱᱟᱯᱟᱭ ᱜᱮ ᱪᱮᱫ ᱞᱮᱠᱟ ᱛᱤᱱᱟᱹᱝ ᱚᱡᱚᱱ ᱠᱤᱱ ᱦᱩᱭᱩᱜᱼᱟ ᱛᱤᱱᱟᱹᱜ ᱵᱤᱱ ᱫᱟᱢᱮᱫ ᱠᱤᱱᱟ ᱟᱪᱪᱷᱟ ᱫᱟᱢ ᱛᱤᱱᱟᱹᱜ ᱵᱤᱱ ᱞᱟᱹᱭᱟ ᱟᱪᱪᱷᱟ ᱦᱳᱭ ᱚᱱᱟᱦᱚᱸ ᱠᱟᱛᱷᱟ ᱜᱮᱭᱟ ᱥᱩᱨ ᱨᱮ ᱧᱮᱞ ᱠᱟᱛᱮ ᱴᱷᱤᱠᱟᱹᱜᱼᱟ ᱟᱹᱵᱤᱱ ᱯᱟᱪᱮᱫ ᱠᱚᱢᱜᱮ ᱰᱷᱮᱨ ᱧᱚᱜ ᱵᱤᱱ ᱞᱟᱹᱭ ᱚᱱᱟ ᱦᱚᱸᱛᱚ ᱵᱟᱝ ᱜᱟᱱᱚᱜ ᱠᱟᱱᱟ ᱦᱮᱸ ᱦᱮᱸ ᱦᱮᱸ ᱦᱳᱭ ᱚᱱᱟ ᱢᱟᱹᱞᱤᱧ ᱵᱟᱲᱟᱭᱟ ᱚᱱᱟ ᱛᱮᱜᱮ ᱛᱚ ᱟᱹᱞᱤᱧ ᱦᱚᱸᱞᱤᱧ ᱟᱹᱵᱤᱱ ᱴᱷᱮᱱ ᱜᱮᱞᱤᱧ ᱪᱟᱞᱟᱜ ᱟᱹᱞᱤᱧ ᱮᱹᱢᱟᱞᱤᱧ ᱢᱤᱫᱴᱟᱝ ᱦᱚᱲ ᱠᱚᱫᱚ ᱠᱚ ᱮᱲᱮ ᱵᱮᱱᱟ ᱯᱟᱪᱮᱫ ᱦᱳᱭ ᱢᱟᱨᱮ ᱦᱚᱲ ᱥᱟᱞᱟᱜ ᱥᱟᱹᱜᱟᱹᱭ ᱥᱚᱢᱯᱚᱨᱠᱚ ᱪᱮᱦᱨᱟ ᱧᱚᱜ ᱦᱮᱸᱥᱮ ᱟᱹᱞᱤᱧ ᱫᱚ ᱡᱟᱦᱟᱸ ᱢᱤᱫ ᱵᱟᱨ ᱴᱟᱠᱟ ᱦᱚᱸ ᱵᱮᱥᱤ ᱮᱢ ᱠᱟᱛᱮ ᱞᱤᱧ ᱤᱫᱤ ᱫᱟᱲᱮ ᱠᱚᱣᱟ ᱮᱴᱟᱜ ᱠᱚ ᱟᱨᱦᱚᱸ ᱠᱚᱢ ᱠᱚ ᱢᱮᱛᱟ ᱵᱤᱱᱟ ᱦᱮᱸ

ᱟᱫᱚ ᱥᱮᱴᱮᱨ ᱫᱚ ᱦᱟᱸᱜ ᱱᱚᱜᱼᱚᱸᱭ ᱢᱟ ᱱᱤᱛ ᱢᱟ ᱦᱟᱸᱜ ᱤᱭᱟᱹ ᱟᱹᱭᱩᱵᱚᱜ ᱠᱟᱱᱟ ᱜᱟᱯᱟ ᱠᱚᱥᱮᱡ ᱜᱮᱞᱤᱧ ᱥᱮᱴᱮᱨᱚᱜᱼᱟ ᱜᱟᱯᱟ ᱥᱮᱛᱟᱜ ᱧᱚᱜ ᱨᱮᱜᱮ ᱱᱮᱛᱟᱨ ᱦᱚᱸ ᱱᱮᱛᱟᱨ ᱥᱮᱛᱟᱜ ᱨᱮ ᱵᱟᱝᱠᱷᱟᱱ ᱵᱟᱠᱚ ᱧᱟᱢᱚᱜ ᱠᱟᱱᱟ ᱦᱚᱲ ᱠᱚ ᱠᱟᱹᱢᱤ ᱦᱟᱱᱛᱮ ᱱᱟᱱᱛᱮ ᱚᱠᱚᱭ ᱥᱤᱭᱳᱜ ᱮ ᱡᱚᱲᱟᱣ ᱠᱮᱫᱮᱭᱟ ᱚᱲᱟᱜ ᱨᱮ ᱤᱫᱤ ᱞᱮᱠᱷᱟᱱ ᱤᱧᱫᱚ ᱜᱟᱯᱟ ᱜᱮᱞᱤᱧ ᱤᱫᱤ ᱛᱟᱨᱟ ᱠᱚᱣᱟ ᱯᱩᱭᱥᱟᱹ ᱞᱤᱧ ᱮᱢᱟ ᱵᱤᱱᱟᱹ ᱟᱹᱵᱤᱱᱟᱜ ᱦᱚᱸ ᱠᱟᱹᱢᱤᱨᱮ ᱞᱟᱜᱟᱜᱼᱟ ᱟᱨ ᱟᱹᱞᱤᱧᱟᱜ ᱦᱚᱸ ᱠᱟᱹᱢᱤᱨᱮ ᱞᱟᱜᱟᱜ ᱛᱟᱹᱞᱤᱧᱟ ᱦᱮᱸ ᱦᱳᱭ ᱚᱱᱟ ᱛᱮᱜᱮ ᱛᱚᱞᱤᱧ ᱩᱭᱦᱟᱹᱨᱟ ᱟᱵᱤᱱᱟᱜ ᱦᱚᱸ ᱞᱟᱹᱠᱛᱤ ᱯᱟᱲᱟᱜᱼᱟ ᱟᱨ ᱟᱹᱞᱤᱧ ᱦᱚᱸ ᱤᱫᱤ ᱠᱟᱛᱮ ᱢᱤᱫ ᱵᱟᱨ ᱡᱟᱭᱜᱟ ᱨᱮ ᱠᱟᱹᱢᱤ ᱞᱤᱧ ᱞᱟᱜᱟᱣ ᱠᱚᱣᱟ ᱦᱳᱭ ᱚᱱᱟᱫᱚ ᱦᱟᱸᱜ ᱟᱹᱵᱤᱱᱟᱭ ᱯᱚᱭᱥᱟ ᱠᱟᱱᱟ ᱴᱟᱠᱟ ᱚᱱᱟ ᱟᱹᱵᱤᱱ ᱚᱠᱟ ᱵᱤᱱ ᱞᱟᱜᱟᱣᱟ ᱚᱱᱟ ᱫᱚ ᱦᱟᱸᱜ ᱟᱹᱞᱤᱧᱟᱜ ᱫᱚ ᱢᱮᱱ ᱨᱮᱱᱟᱜ ᱪᱮᱫ ᱦᱚᱸ ᱵᱟᱹᱱᱩᱜ ᱟᱹᱱᱤᱡ ᱟᱹᱵᱤᱱ ᱴᱷᱮᱱ ᱱᱤᱨᱵᱷᱚᱨᱟᱭ ᱟᱹᱞᱤᱧ ᱫᱚ ᱡᱟᱠ ᱡᱟᱦᱟᱸ ᱟᱹᱵᱤᱱᱟᱜ ᱚᱱᱟ ᱵᱚᱫᱚᱞ ᱛᱮᱞᱤᱧ ᱦᱟᱸᱜ ᱡᱤᱱᱤᱥ ᱞᱤᱧ ᱧᱟᱢ ᱞᱮᱠᱷᱟᱱ ᱜᱮ ᱦᱩᱭ ᱮᱱᱟ